ᱦᱮᱞᱳ

ᱦᱳᱭ ᱟᱹᱛᱩ ᱢᱩᱠᱷᱤᱭᱟᱹ ᱫᱚ ᱥᱮᱫᱟᱭ ᱠᱷᱚᱱ ᱱᱮᱛᱟᱨ ᱫᱚ ᱠᱟᱱ ᱜᱮᱭᱟ ᱱᱤᱛᱚᱜ ᱦᱚᱨᱚᱜ ᱵᱟᱸᱫᱮ ᱚᱱᱮ ᱯᱟᱹᱧᱪᱤ ᱥᱟᱹᱲᱤ ᱠᱚ ᱯᱟᱹᱧᱪᱤ ᱫᱷᱩᱛᱤ ᱠᱚ ᱥᱮᱫᱟᱭ ᱫᱚ ᱮᱭᱥᱮ ᱥᱤᱢᱯᱤᱞ ᱜᱮ ᱥᱟᱫᱟ ᱵᱟᱞᱟ ᱜᱮ ᱦᱮᱸ ᱵᱟᱝ ᱜᱟᱱᱚᱜᱼᱟ ᱵᱚᱸᱜᱟ ᱵᱩᱨᱩ ᱠᱚᱨᱮ ᱫᱚ ᱟᱱᱟᱫᱚ ᱵᱟᱹᱲᱤᱡᱚᱜ ᱠᱟᱱ ᱜᱮᱭᱟ ᱚᱱᱟᱫᱚ ᱟᱫᱚ ᱢᱩᱠᱷᱤᱭᱟᱹ ᱮᱠᱞᱟ ᱢᱮᱱ ᱠᱟᱛᱮᱫ ᱫᱚ ᱪᱮᱫᱼᱮ ᱪᱤᱠᱟᱹᱭᱟᱹ ᱢᱩᱠᱷᱤᱭᱟᱹ ᱢᱟ ᱢᱮᱱᱜᱮ ᱜᱟᱱᱚᱜᱼᱟ ᱞᱮᱠᱤᱱ ᱩᱱᱠᱩ ᱯᱟᱨᱟᱱᱤᱠ ᱠᱚᱠᱚ ᱟᱸᱡᱚᱢᱟ ᱛᱚᱵᱮ ᱨᱮᱥᱮ ᱢᱩᱠᱷᱤᱭᱟᱹ ᱢᱟ ᱢᱟᱱᱟ ᱢᱟᱱᱟᱛᱮ ᱢᱟᱱᱟ ᱵᱷᱟᱜᱟᱣ ᱠᱟᱱᱟᱭ ᱰᱮᱵᱷᱞᱚᱯ ᱫᱚ ᱱᱤᱭᱟᱹᱜᱮ ᱢᱤᱫᱴᱤᱱ ᱦᱮᱡ ᱟᱠᱟᱱᱟ ᱡᱮ ᱵᱚᱸᱜᱟᱼᱵᱩᱨᱩ ᱠᱚ ᱢᱟᱱᱮ ᱪᱮᱫ ᱠᱚ ᱵᱟᱝ ᱠᱚ ᱠᱩᱥᱤᱭᱟᱜ ᱠᱟᱱᱟ ᱱᱤᱭᱟᱹᱜᱮ ᱢᱤᱫᱴᱤᱱ ᱢᱮᱱ ᱨᱮᱭᱟᱜ ᱦᱮᱱᱟᱜᱼᱟ ᱡᱮ ᱵᱚᱸᱜᱟᱼᱵᱩᱨᱩ ᱡᱚᱠᱷᱚᱱ ᱫᱚ ᱯᱟᱹᱧᱪᱤ ᱥᱟᱹᱲᱤ ᱫᱚ ᱵᱟᱝᱜᱮ ᱟᱨ ᱵᱟᱝᱯᱮ ᱟᱸᱡᱚᱢ ᱠᱷᱟᱱ ᱚᱱᱟ ᱫᱚ ᱦᱟᱸᱜ ᱟᱠᱚ ᱠᱚ ᱚᱱᱛᱮ ᱠᱚ ᱧᱮᱞ ᱟᱠᱚ